ᱜᱷᱟᱨᱚᱧ ᱨᱮ ᱢᱤᱫᱴᱮᱱ ᱛᱤᱨᱞᱟᱹ ᱟᱨ ᱢᱤᱫᱴᱮᱱ ᱠᱚᱲᱟ ᱛᱟᱦᱮᱱ ᱫᱚ ᱥᱟᱹᱨᱤᱜᱤ ᱵᱩᱜᱤ ᱜᱮᱭᱟ ᱪᱮᱫᱟᱜ ᱥᱮ ᱟᱵᱩ ᱫᱷᱟᱹᱨᱛᱤ ᱨᱮ ᱟᱵᱩᱣᱟᱜ ᱢᱟᱹᱱᱢᱤ ᱨᱮᱱᱟᱜ ᱥᱚᱝᱠᱷᱟ ᱰᱷᱤᱨᱩᱜ ᱠᱟᱱᱟ ᱟᱨ ᱫᱷᱟᱹᱨᱛᱤ ᱨᱮ ᱟᱨᱡᱟᱣ ᱫᱷᱚᱱ ᱦᱚᱸ ᱠᱤᱱᱛᱩ ᱠᱚᱢ ᱤᱫᱤᱜ ᱠᱟᱱᱟ ᱱᱚᱣᱟ ᱫᱷᱚᱱ ᱫᱚ ᱠᱤᱱᱛᱩ ᱡᱟᱦᱟᱸ ᱢᱮᱱᱟᱜᱼᱟ ᱡᱚᱫᱤ ᱡᱚᱛᱚ ᱦᱚᱲᱛᱮ ᱥᱚᱢᱟᱱ ᱞᱮᱠᱟᱵᱩᱱ ᱦᱟᱹᱴᱤᱧ ᱡᱚᱝᱠᱷᱟᱱ ᱛᱚᱵᱮ ᱠᱷᱟᱱ ᱫᱚ ᱠᱤᱱᱛᱩ ᱱᱚᱣᱟᱫᱚ ᱢᱤᱫ ᱛᱤᱨᱞᱟᱹ ᱦᱚᱯᱚᱱ ᱢᱤᱫ ᱠᱚᱲᱟ ᱦᱚᱯᱚᱱ ᱱᱚᱣᱟᱫᱚ ᱛᱟᱦᱮᱱᱜᱤ ᱡᱟᱹᱨᱩᱲᱟ ᱱᱚᱣᱟ ᱢᱤᱫᱴᱮᱱ ᱠᱟᱛᱷᱟ ᱫᱚᱥᱟᱨᱛᱮ ᱦᱩᱭᱩᱜ ᱠᱟᱱᱟ ᱢᱤᱫᱴᱮᱱ ᱜᱷᱟᱨᱚᱧ ᱨᱮ ᱢᱤᱫᱴᱮᱱ ᱛᱤᱨᱞᱟᱹ ᱦᱚᱯᱚᱱ ᱢᱤᱫᱴᱮᱡ ᱠᱚᱲᱟ ᱜᱤᱫᱽᱨᱟᱹ ᱥᱮ ᱢᱤᱫᱴᱮᱡ ᱠᱚᱲᱟ ᱜᱤᱫᱽᱨᱟᱹᱜᱤ ᱡᱚᱫᱤᱠᱤᱱ ᱛᱟᱦᱮᱸ ᱞᱮᱱᱠᱷᱟᱡ ᱜᱚ ᱵᱟᱵᱟ ᱩᱱᱠᱤᱱ ᱪᱮᱛᱟᱱ ᱥᱮ ᱩᱱᱠᱤᱱ ᱪᱮᱛᱟᱱ ᱨᱮ ᱱᱚᱡᱚᱨ ᱥᱮ ᱩᱱᱠᱤᱱ ᱱᱤᱭᱮ ᱚᱞᱚᱜ ᱯᱟᱲᱦᱟᱜ ᱦᱚᱨᱚᱜ ᱵᱟᱸᱫᱮ ᱡᱚᱢ ᱧᱩ ᱩᱱᱠᱤᱱᱟᱜ ᱢᱟᱱᱮ ᱦᱚᱲᱢᱚ ᱪᱤᱠᱤᱛᱥᱟ ᱡᱚᱛᱚ ᱠᱤᱪᱷᱩ ᱨᱤᱜᱤ ᱠᱤᱱᱛᱩ ᱩᱱᱠᱤᱱᱟᱜ ᱠᱩᱞᱟᱹᱣ ᱡᱩᱲᱟᱹᱣ ᱠᱤᱱ ᱫᱚᱦᱚ ᱫᱟᱲᱤᱭᱟᱜᱼᱟ ᱥᱮ ᱵᱟᱱᱟᱨ ᱦᱚᱲ ᱪᱮᱛᱟᱱ ᱨᱮ ᱩᱱᱠᱤᱱ ᱱᱚᱡᱚᱨ ᱦᱚᱸ ᱴᱷᱤᱠ ᱠᱤᱱ ᱫᱚᱦᱚ ᱫᱟᱲᱤᱭᱟᱜᱼᱟ ᱥᱮ ᱴᱷᱤᱠ ᱴᱷᱤᱠ ᱛᱮ ᱩᱱᱠᱤᱱ ᱢᱚᱪ ᱛᱮᱠᱤᱱ ᱦᱟᱨᱟ ᱵᱩᱨᱩ ᱫᱟᱲᱤᱭᱟᱜᱼᱟ ᱟᱨ ᱢᱤᱫ ᱥᱚᱸᱜᱮᱛᱮ ᱜᱟᱛᱤ ᱠᱟᱛᱮᱫ ᱱᱚᱠᱟ ᱛᱟᱦᱮᱸ ᱞᱮᱱᱠᱷᱟᱡ ᱩᱱᱠᱤᱱ ᱦᱚᱸ ᱠᱤᱱᱛᱩ ᱠᱟᱹᱢᱤᱠᱤᱱ ᱦᱟᱹᱴᱤᱧ ᱡᱚᱝᱼᱟ ᱥᱮ ᱩᱱᱠᱤᱱ ᱠᱟᱹᱢᱤ ᱪᱤᱫ ᱩᱪᱩᱨᱮᱱᱟᱜ ᱦᱚᱸ ᱢᱤᱫᱴᱮᱱ ᱚᱱᱟᱨᱮᱱᱟᱜ ᱫᱟᱣᱫᱚ ᱛᱟᱦᱮᱱᱟ ᱟᱨ ᱱᱚᱣᱟᱫᱚ ᱥᱟᱹᱨᱤᱜᱤ ᱱᱚᱣᱟ ᱡᱮᱱᱚ ᱡᱚᱛᱚᱦᱚᱲ ᱜᱷᱟᱨᱚᱧ ᱨᱮ ᱥᱟᱱᱟᱢ ᱜᱷᱟᱨᱚᱧᱡ ᱨᱮ ᱱᱚᱠᱟ ᱱᱚᱣᱟ ᱢᱮᱫ ᱛᱮ ᱜᱤᱫᱽᱨᱟᱹᱵᱩᱱ ᱦᱟᱨᱟ ᱠᱚᱢᱟ ᱱᱤᱭᱟᱹᱜᱤ ᱱᱚᱠᱟᱜᱤ ᱜᱤᱫᱽᱨᱟᱹᱵᱩᱱ ᱦᱟᱛᱟᱣ ᱠᱚᱣᱟ ᱱᱚᱣᱟ ᱠᱟᱛᱷᱟ ᱫᱚ ᱟᱹᱰᱤ ᱟᱴᱜᱤ ᱯᱟᱥᱱᱟᱣ ᱡᱟᱹᱨᱩᱲ ᱠᱟᱱᱟ